ᱢᱟᱲᱟᱝ ᱛᱮᱫᱚ ᱡᱚᱛᱚᱱᱟᱜ ᱠᱟᱹᱢᱤ ᱨᱮᱜᱮ ᱡᱟᱹᱥᱛᱤ ᱠᱟᱭ ᱛᱮ ᱦᱚᱲᱮᱢ ᱫᱟᱨᱠᱟᱨ ᱛᱟᱦᱮᱸ ᱠᱟᱱᱟ ᱟᱫᱚ ᱱᱤᱛᱚᱜ ᱫᱚ ᱵᱟᱹᱭ ᱵᱟᱹᱭᱛᱮ ᱴᱮᱠᱱᱳᱞᱳᱡᱤ ᱨᱮᱱᱟᱜ ᱰᱮᱵᱽᱞᱳᱯᱢᱮᱱᱴ ᱠᱷᱟᱹᱛᱤᱨ ᱛᱮ ᱚᱱᱟ ᱠᱚ ᱠᱟᱹᱢᱤ ᱦᱚᱸ ᱴᱮᱠᱱᱳᱞᱳᱡᱤ ᱥᱮᱱ ᱪᱟᱞᱟᱣᱟᱠᱟᱱᱟ ᱡᱮᱢᱚᱱ ᱨᱟᱥᱛᱟ ᱜᱷᱟᱴ ᱠᱟᱹᱢᱤ ᱠᱷᱮᱛᱨᱮ ᱦᱚᱲ ᱡᱟᱹᱥᱛᱤ ᱠᱟᱭᱛᱮ ᱫᱚᱨᱠᱟᱨ ᱠᱟᱱ ᱛᱟᱦᱮᱸ ᱠᱟᱱᱟ ᱟᱨ ᱚᱱᱟ ᱨᱟᱥᱛᱟ ᱜᱷᱟᱴ ᱨᱮ ᱴᱮᱠᱱᱳᱞᱳᱡᱤ ᱦᱮᱡ ᱟᱠᱟᱱ ᱠᱷᱟᱹᱛᱤᱨ ᱛᱮ ᱦᱚᱲᱟᱜᱠᱚᱢ ᱫᱚᱨᱠᱟᱨ ᱯᱟᱲᱟᱜ ᱠᱟᱱᱟ ᱦᱟᱥᱟ ᱠᱟᱹᱢᱤ ᱠᱷᱮᱛᱨᱮ ᱦᱚᱸ ᱡᱟᱹᱥᱛᱤ ᱠᱟᱭᱛᱮ ᱦᱚᱲᱮ ᱫᱚᱨᱠᱟᱨ ᱛᱟᱦᱮᱸ ᱠᱟᱱᱟ ᱚᱱᱟ ᱦᱚᱸ ᱴᱮᱠᱱᱳᱞᱳᱡᱤ ᱦᱮᱡ ᱟᱠᱟᱱ ᱠᱷᱟᱹᱛᱤᱨ ᱛᱮ ᱵᱤᱱᱟᱹ ᱦᱚᱲ ᱟᱛᱮᱫ ᱜᱮ ᱠᱟᱹᱢᱤ ᱦᱩᱭ ᱜᱚᱫᱚᱜ ᱠᱟᱱᱟ ᱥᱚᱨᱠᱟᱨᱤ ᱠᱟᱹᱢᱤ ᱠᱷᱮᱛᱨᱮ ᱦᱚᱸ ᱡᱮᱢᱚᱱ ᱪᱤᱴᱷᱤ ᱥᱟᱠᱟᱢ ᱤᱫᱤ ᱟᱹᱜᱩ ᱥᱚᱨᱠᱟᱨᱤ ᱳᱯᱷᱤᱥ ᱨᱮᱱᱟᱜ ᱠᱚ ᱠᱳᱢᱯᱤᱭᱩᱴᱟᱨ ᱨᱮᱱᱟᱜ ᱠᱟᱹᱢᱤ ᱦᱚᱸ ᱦᱚᱲ ᱫᱟᱨᱟ ᱠᱟᱹᱢᱤ ᱦᱩᱭᱩᱜ ᱠᱟᱱ ᱛᱟᱦᱮᱸ ᱠᱟᱱᱟ ᱚᱟᱱ ᱦᱚᱸ ᱴᱮᱠᱱᱳᱞᱳᱡᱤ ᱦᱮᱡ ᱟᱠᱟᱱ ᱠᱷᱟᱹᱛᱤᱨ ᱛᱮ ᱚᱱᱟ ᱦᱚᱸ ᱦᱚᱲ ᱩᱱᱟᱹᱜ ᱞᱟᱹᱠᱛᱤ ᱵᱟᱝ ᱯᱟᱲᱟᱜ ᱠᱟᱱᱟ ᱟᱨ ᱱᱮᱜ ᱮ ᱱᱤᱭᱟᱹ ᱠᱚ ᱴᱮᱠᱱᱳᱞᱳᱡᱤ ᱠᱷᱟᱹᱛᱤᱨ ᱛᱮ ᱥᱟᱱᱟᱢ ᱦᱚᱲᱟᱜ ᱪᱟᱹᱠᱨᱤ ᱵᱟᱝ ᱦᱩᱭᱩᱜ ᱠᱟᱱᱟ ᱟᱨ ᱱᱤᱛ ᱦᱟᱹᱵᱤᱡ ᱛᱮ ᱦᱚᱲ ᱪᱟᱹᱠᱨᱤ ᱞᱟᱹᱜᱤᱫ ᱛᱮᱠᱚ ᱵᱚᱧᱪᱤᱛᱚᱜ ᱠᱟᱱᱟ ᱟᱨ ᱪᱟᱹᱠᱨᱤ ᱵᱟᱝ ᱠᱚ ᱧᱟᱢᱚᱜ ᱠᱟᱱ ᱛᱟᱠᱚ ᱠᱷᱟᱹᱛᱤᱨ ᱛᱮ ᱦᱚᱲ ᱟᱭᱢᱟ ᱮᱴᱠᱮᱴᱚᱬᱮ ᱨᱮᱠᱚ ᱯᱟᱲᱟᱣ ᱟᱠᱟᱱᱟ